ᱠᱚᱞᱚᱢ ᱫᱚ ᱟᱹᱰᱤ ᱥᱮᱫᱟᱭ ᱠᱷᱚᱱ ᱜᱮ ᱵᱮᱣᱦᱟᱨ ᱦᱤᱡᱩᱜ ᱠᱟᱱᱟ ᱨᱚᱲ ᱥᱟᱶᱦᱮᱫ ᱨᱮᱭᱟᱜ ᱨᱩᱯ ᱫᱚ ᱚᱞ ᱥᱟᱶᱦᱮᱫ ᱛᱮ ᱵᱚᱫᱚᱞ ᱞᱟᱹᱜᱤᱫ ᱠᱚᱞᱚᱢ ᱜᱮ ᱞᱟᱹᱠᱛᱤ ᱞᱮᱱ ᱛᱟᱦᱮᱸᱫ ᱱᱚᱶᱟ ᱠᱚ ᱵᱮᱜᱚᱨ ᱠᱚᱞᱚᱢ ᱢᱤᱫ ᱡᱟᱭᱜᱟ ᱠᱷᱚᱱ ᱟᱨ ᱢᱤᱫ ᱡᱟᱭᱜᱟ ᱤᱫᱤ ᱟᱜᱩ ᱞᱟᱹᱜᱤᱫ ᱠᱳᱱᱳ ᱚᱥᱩᱵᱤᱫᱟ ᱵᱟᱱᱩᱜᱼᱟ ᱩᱱᱠᱩ ᱫᱚ ᱠᱚᱢ ᱫᱟᱢ ᱛᱮᱜᱮ ᱠᱚ ᱧᱟᱢᱚᱜᱼᱟ ᱟᱨ ᱠᱚᱞᱚᱢᱟᱜ ᱚᱞ ᱟᱹᱰᱤ ᱫᱤᱱ ᱫᱷᱟᱨᱤᱡ ᱫᱚᱦᱚ ᱜᱟᱱᱚᱜᱼᱟ ᱢᱤᱫ ᱦᱚᱲᱟᱜ ᱵᱟᱰᱟᱭ ᱠᱟᱛᱷᱟ ᱟᱞ ᱠᱟᱛᱮᱫ ᱟᱨ ᱢᱤᱫ ᱦᱚᱲ ᱢᱮᱸᱫ ᱥᱟᱢᱟᱝ ᱛᱮ ᱧᱮᱞ ᱦᱚᱪᱚ ᱜᱟᱱᱚᱜᱼᱟ ᱚᱱᱟ ᱠᱷᱟᱹᱛᱤᱨ ᱜᱮ ᱠᱚᱞᱚᱢ ᱫᱚ ᱟᱹᱰᱤ ᱞᱟᱹᱠᱛᱤᱭᱟᱱ ᱡᱤᱱᱤᱥ ᱠᱟᱱᱟ